ᱤᱧ ᱥᱮᱛᱟᱜ ᱵᱮᱨᱮᱫ ᱠᱟᱛᱮ ᱜᱟᱹᱰᱭᱟᱹ ᱥᱮᱫ ᱤᱧ ᱪᱟᱞᱟᱜᱼᱟ ᱤᱱᱟᱹ ᱠᱟᱛᱮ ᱜᱟᱹᱰᱭᱟᱹ ᱥᱮᱫ ᱠᱷᱚᱱ ᱦᱮᱡ ᱵᱟᱲᱟᱭᱮᱱ ᱜᱮ ᱦᱮᱡ ᱠᱟᱛᱮ ᱞᱩᱜᱽᱲᱤ ᱠᱚᱹᱧ ᱯᱟᱞᱟᱴ ᱮᱱᱜᱮ ᱯᱟᱞᱟᱴ ᱠᱟᱛᱮ ᱠᱩᱧ ᱠᱷᱚᱱ ᱴᱟᱴᱠᱟ ᱫᱟᱜ ᱤᱧ ᱟᱹᱜᱩ ᱠᱮᱜ ᱜᱮ ᱞᱚᱴᱟᱨᱮ ᱜᱩᱨᱤᱡ ᱤᱨᱪᱤ ᱢᱟᱹᱰᱟᱹᱞᱤ ᱠᱮᱜ ᱜᱤᱧ ᱤᱨᱪᱤ ᱢᱩᱰᱚᱞᱤ ᱵᱟᱲᱟ ᱠᱟᱛᱮᱜ ᱚᱲᱟᱜ ᱠᱚᱹᱧ ᱡᱚᱜ ᱵᱟᱲᱟᱭᱟ ᱚᱲᱟᱜ ᱡᱚᱜ ᱵᱟᱲᱟ ᱠᱟᱛᱮ ᱨᱟᱪᱟ ᱠᱚᱹᱧ ᱡᱚᱜ ᱥᱟᱯᱷᱟ ᱠᱮᱜ ᱜᱮ ᱟᱨ ᱨᱟᱪᱟ ᱠᱚ ᱡᱚᱜ ᱥᱟᱯᱷᱟ ᱵᱟᱲᱟ ᱠᱟᱛᱮ ᱪᱩᱞᱦᱟᱹ ᱠᱚᱹᱧ ᱪᱷᱚᱸᱪ ᱟᱜᱼᱟ ᱪᱷᱚᱸᱪ ᱠᱮᱜ ᱜᱤᱧ ᱤᱱᱟᱹ ᱠᱟᱛᱮᱜ ᱥᱮᱸᱜᱮᱞ ᱠᱚᱧ ᱫᱷᱚᱨᱟᱣᱟ ᱥᱮᱸᱜᱮᱞ ᱠᱚ ᱟᱸᱜᱽᱨᱟᱭᱮᱱ ᱟᱝᱨᱟ ᱞᱮᱱᱛᱤᱧ ᱠᱷᱟᱱ ᱫᱚ ᱟᱫᱚ ᱥᱮᱸᱜᱮᱞ ᱟᱝᱜᱽᱨᱟᱜ ᱛᱤᱧᱟᱹ ᱤᱱᱟᱹ ᱠᱟᱛᱮ ᱤᱱᱟᱹ ᱞᱟᱦᱟᱨᱮ ᱛᱷᱟᱹᱨᱤ ᱵᱟᱹᱴᱤ ᱠᱚᱹᱧ ᱜᱷᱟᱥᱟᱣ ᱥᱟᱯᱷᱟ ᱠᱟᱛᱤᱧᱟᱹ ᱥᱟᱯᱷᱟ ᱵᱟᱲᱟ ᱠᱟᱛᱮ ᱡᱚᱠᱷᱚᱱ ᱥᱮᱸᱜᱮᱞ ᱟᱸᱜᱽᱨᱟᱜᱼᱟ ᱩᱱ ᱥᱚᱢᱚᱭ ᱫᱚ ᱫᱟᱠᱟ ᱫᱟᱜ ᱤᱧ ᱪᱚᱸᱫᱟ ᱠᱮᱫ ᱜᱮ ᱟᱨ ᱡᱚᱠᱷᱚᱱ ᱫᱟᱠᱟ ᱫᱟᱜ ᱟᱹᱣᱨᱤ ᱵᱟᱥᱟᱝ ᱚᱜ ᱫᱷᱟᱹᱵᱤᱡ ᱫᱚ ᱩᱛᱩ ᱠᱚ ᱩᱛᱩ ᱛᱮᱭᱟᱜ ᱠᱚᱹᱧ ᱜᱮᱫ ᱨᱮᱰᱤ ᱠᱟᱜᱼᱟ ᱥᱟᱥᱟᱝ ᱢᱚᱥᱞᱟ ᱠᱚᱧ ᱨᱤᱫ ᱠᱟᱜᱼᱟ ᱟᱨ ᱡᱚᱠᱷᱚᱱ ᱫᱟᱜ ᱵᱟᱥᱟᱝ ᱮᱱᱜᱮ ᱩᱱ ᱥᱚᱢᱚᱭ ᱫᱚ ᱪᱟᱣᱞᱮᱧ ᱟᱹᱜᱩ ᱠᱮᱜ ᱜᱮ ᱪᱟᱣᱞᱮ ᱥᱚᱝ ᱠᱟᱛᱮᱜ ᱟᱨ ᱟᱹᱜᱩ ᱠᱮᱜ ᱜᱮ ᱤᱱᱟᱹ ᱠᱟᱛᱮᱜ ᱟᱹᱨᱩᱵ ᱯᱷᱟᱨᱪᱟ ᱠᱟᱛᱮ ᱫᱟᱠᱟ ᱴᱩᱠᱩᱪ ᱨᱮᱧ ᱠᱷᱟᱸᱡᱚ ᱠᱮᱫ ᱜᱮ ᱟᱨ ᱡᱚᱠᱷᱚᱱ ᱤᱥᱤᱱ ᱵᱟᱲᱟᱭᱮᱱᱜᱮ ᱤᱱᱟᱹ ᱛᱟᱭᱚᱢ ᱤᱧᱨᱮᱱ ᱦᱚᱲᱮ ᱵᱮᱨᱮᱫᱼᱟ ᱩᱱ ᱥᱚᱢᱚᱭ ᱫᱚ ᱪᱟ ᱠᱚ ᱪᱟ ᱱᱟᱥᱛᱟ ᱠᱚ ᱧ ᱵᱮᱱᱟᱣ ᱨᱮᱰᱤ ᱠᱟᱜᱼᱟ ᱟᱨ ᱚᱱᱟ ᱪᱟ ᱱᱟᱥᱛᱟ ᱫᱚ ᱩᱱᱤᱧ ᱮᱢᱟᱭᱟ ᱡᱚᱢ ᱵᱟᱲᱟ ᱠᱮᱜ ᱜᱮ ᱟᱨ ᱫᱟᱠᱟ ᱠᱚ ᱤᱥᱤᱱ ᱥᱟᱹᱛ ᱵᱟᱲᱟ ᱠᱟᱛᱮᱜ ᱫᱚ ᱩᱱᱤ ᱫᱚ ᱠᱟᱹᱢᱤᱭ ᱪᱟᱞᱟᱜ ᱫᱚ ᱴᱤᱯᱤᱱ ᱠᱚᱨᱮᱜ ᱫᱟᱠᱟᱧ ᱥᱟᱡᱟᱣ ᱟᱫᱮᱜᱮ ᱥᱟᱡᱟᱣ ᱠᱟᱛᱮ ᱩᱱᱤ ᱫᱚ ᱠᱟᱹᱢᱤᱭ ᱪᱟᱞᱟᱣ ᱮᱱᱜᱮ ᱤᱱᱟᱹ ᱛᱟᱭᱚᱢ ᱚᱲᱟᱜ ᱠᱚᱧ ᱢᱩᱪᱷᱟᱹᱣ ᱵᱟᱲᱟ ᱠᱮᱜ ᱜᱮ ᱢᱩᱪᱷᱟᱹᱣ ᱠᱟᱛᱮ ᱡᱟᱦᱟᱸ ᱵᱟᱥᱠᱮ ᱞᱩᱜᱽᱲᱤ ᱥᱮᱛᱟᱜ ᱨᱮᱱᱟᱜ ᱚᱱᱟ ᱵᱟᱥᱠᱮ ᱞᱩᱜᱽᱲᱤ ᱠᱚᱫᱚ ᱪᱚᱠᱚᱡ ᱯᱷᱟᱨᱪᱟ ᱠᱮᱫ ᱜᱮ ᱪᱚᱠᱚᱡ ᱵᱟᱲᱟ ᱠᱟᱛᱮ ᱤᱱᱟᱹ ᱠᱟᱛᱮ ᱤᱧ ᱦᱚᱸᱧ ᱯᱟᱭᱨᱟ ᱥᱟᱯᱷᱟᱧ ᱟᱹᱧ ᱱᱟᱹᱠᱤᱡᱚᱜ ᱟᱹᱧ ᱨᱚᱜ ᱱᱟᱹᱠᱤᱡ ᱠᱟᱛᱮ ᱵᱷᱟᱹᱜᱤ ᱴᱷᱤᱠ ᱞᱩᱜᱽᱲᱤᱡ ᱠᱚᱧ ᱦᱚᱨᱚᱜ ᱠᱮᱜ ᱜᱮ ᱦᱚᱨᱚᱜ ᱠᱟᱛᱮᱜ ᱤᱱᱟᱹ ᱠᱟᱛᱮᱜ ᱟᱞᱮ ᱫᱚ ᱥᱮᱛᱟᱜ ᱨᱮ ᱫᱤᱱᱟᱹᱢ ᱦᱤᱞᱳᱜ ᱥᱟᱦᱟᱱ ᱟᱹᱜᱩᱞᱮ ᱪᱟᱞᱟᱜᱼᱟ ᱵᱤᱨ ᱛᱮ ᱵᱤᱨᱛᱮ ᱥᱮᱱ ᱠᱟᱛᱮᱜ ᱟᱭᱢᱟ ᱦᱚᱲᱞᱮ ᱪᱟᱞᱟᱜᱼᱟ ᱟᱹᱛᱩ ᱨᱮᱱ ᱜᱟᱛᱮ ᱠᱩᱲᱤ ᱠᱚ ᱢᱮᱱᱟᱜ ᱠᱚᱣᱟ ᱟᱫᱚ ᱯᱟᱹᱲᱭᱟᱹ ᱠᱤᱨᱤᱧ ᱞᱤᱧ ᱥᱮᱱ ᱮᱱᱜᱮ ᱥᱟᱦᱟᱱ ᱠᱚᱞᱮ ᱟᱹᱜᱩᱭᱟ ᱵᱟᱨ ᱵᱚᱡᱷᱟ ᱜᱟᱱᱞᱮ ᱟᱹᱜᱩ ᱠᱮᱜ ᱜᱮ ᱤᱱᱟᱹ ᱠᱷᱟᱡ ᱜᱮ ᱫᱟᱜ ᱫᱟᱜ ᱡᱚᱨᱚ ᱴᱟᱭᱤᱢ ᱦᱩᱭᱩᱜ ᱛᱟᱞᱮᱭᱟ ᱟᱨ ᱫᱟᱜ ᱠᱚᱹᱧ ᱟᱹᱜᱩᱭᱟ ᱧᱩᱫᱟᱜ ᱠᱚ ᱟᱹᱜᱩ ᱵᱟᱲᱟ ᱠᱟᱛᱮᱜ ᱛᱷᱚᱲᱟ ᱡᱤᱨᱟᱹᱣ ᱵᱟᱲᱟᱭᱮᱱ ᱜᱤᱧ ᱡᱤᱨᱟᱹᱣ ᱠᱟᱛᱮᱜ ᱢᱟᱡᱟᱱ ᱠᱚ ᱧ ᱡᱚᱢ ᱠᱮᱫ ᱜᱮ ᱢᱟᱡᱟᱱ ᱡᱚᱢ ᱵᱟᱲᱟ ᱠᱟᱛᱮ ᱟᱫᱚ ᱩᱱ ᱥᱚᱢᱚᱭ ᱫᱚ ᱚᱠᱟᱠᱚ ᱴᱟᱭᱤᱢ ᱪᱮᱫᱦᱚᱸ ᱠᱟᱹᱢᱤ ᱠᱚ ᱵᱟᱝ ᱛᱟᱦᱮᱱᱟ ᱯᱷᱟᱠᱟ ᱴᱟᱭᱤᱢ ᱨᱮ ᱡᱚᱱᱚᱜ ᱠᱚ ᱧ ᱜᱟᱞᱟᱝᱟ ᱯᱟᱹᱴᱭᱟᱹ ᱠᱚ ᱧ ᱜᱟᱞᱟᱝᱟ ᱠᱟᱱᱛᱷᱟ ᱠᱚ ᱧ ᱨᱚᱜᱟ ᱟᱨ ᱡᱚᱠᱷᱚᱱ ᱚᱱᱟ ᱠᱷᱚᱡ ᱟᱨᱚ ᱡᱚᱠᱷᱚᱱ ᱡᱟᱹᱥᱛᱤ ᱴᱟᱭᱤᱢᱤᱧ ᱧᱟᱢᱟ ᱩᱱ ᱥᱚᱢᱚᱭ ᱫᱚ ᱟᱲᱟᱜ ᱥᱤᱫ ᱠᱚᱞᱮ ᱪᱟᱞᱟᱜᱼᱟ ᱵᱤᱨᱛᱮ ᱦᱟᱞᱟᱝ ᱠᱚᱞᱮ ᱪᱟᱞᱟᱜᱼᱟ ᱵᱟᱹᱭᱦᱟᱹᱲ ᱛᱮ ᱠᱚᱞ ᱦᱟᱞᱟᱝ ᱠᱚᱦᱚᱸ ᱞᱮ ᱪᱟᱞᱟᱜ ᱜᱮᱭᱟ ᱢᱟᱡᱷᱮ ᱢᱚᱫᱽᱫᱷᱮ ᱟᱨ ᱱᱩᱠᱩ ᱠᱚᱢᱯᱤᱞᱤᱴ ᱵᱟᱲᱟ ᱠᱟᱛᱮ ᱤᱱᱟᱹ ᱠᱟᱛᱮ ᱜᱮ ᱳᱭ ᱫᱩᱴᱟ ᱛᱤᱱᱴᱟ ᱵᱟᱡᱟᱣ ᱮᱱ ᱜᱮ ᱫᱩᱴᱟ ᱛᱤᱱᱴᱟ ᱵᱟᱡᱟᱣ ᱮᱱᱜᱮ ᱡᱚᱠᱷᱚᱱ ᱞᱮ ᱦᱤᱡᱩᱜᱼᱟ ᱩᱱ ᱥᱚᱢᱚᱭ ᱫᱚ ᱜᱤᱫᱽᱨᱟᱹ ᱠᱚ ᱤᱥᱠᱩᱞ ᱠᱚ ᱥᱮᱱ ᱠᱚᱜᱼᱟ ᱩᱱᱠᱩ ᱠᱚ ᱦᱤᱡᱩᱜᱼᱟ ᱩᱱᱠᱩ ᱠᱚ ᱫᱟᱠᱟ ᱩᱛᱩ ᱠᱚ ᱮᱢ ᱵᱟᱲᱟ ᱠᱟᱛᱮ ᱩᱱᱠᱩ ᱫᱚ ᱠᱷᱮᱞᱚᱜ ᱠᱚ ᱪᱟᱞᱟᱜᱼᱟ ᱠᱷᱮᱞ ᱠᱚ ᱪᱟᱞᱟᱣ ᱮᱱ ᱜᱮ ᱤᱱᱟᱹ ᱠᱟᱛᱮ ᱡᱚᱠᱷᱚᱱ ᱟᱹᱭᱩᱵ ᱵᱮᱲᱟᱜᱼᱟ ᱩᱱ ᱥᱚᱢᱚᱭ ᱫᱚ ᱟᱨᱦᱚᱸ ᱜᱤᱫᱽᱨᱟᱹᱧ ᱯᱟᱸᱡᱟ ᱟᱹᱜᱩ ᱠᱚᱣᱟ ᱯᱟᱸᱡᱟ ᱟᱹᱜᱩ ᱵᱟᱲᱟ ᱠᱟᱛᱮᱜ ᱩᱱᱤ ᱯᱨᱟᱭᱵᱷᱮᱴ ᱤᱧ ᱠᱩᱞ ᱠᱟᱭᱟ ᱯᱨᱟᱭᱵᱷᱮᱴ ᱮ ᱪᱟᱞᱟᱜᱼᱟ ᱤᱱᱟᱹ ᱠᱟᱛᱮ ᱯᱟᱲᱦᱟᱣ ᱵᱟᱲᱟᱭᱮᱱ ᱯᱟᱲᱦᱟᱜ ᱤᱧ ᱫᱩᱲᱩᱵ ᱠᱟᱭᱟ ᱟᱨ ᱤᱧ ᱫᱚ ᱟᱹᱭᱩᱵ ᱥᱮᱜ ᱡᱚᱜ ᱨᱟᱪᱟ ᱠᱚᱧ ᱠᱚᱢᱯᱤᱞᱤᱴ ᱵᱟᱲᱟ ᱠᱮᱜ ᱜᱮ ᱤᱱᱟᱹ ᱠᱟᱛᱮ ᱡᱚᱜ ᱠᱟᱛᱮ ᱪᱩᱞᱦᱟᱹ ᱠᱚᱧ ᱫᱷᱚᱨᱟᱣᱟ ᱟᱨ ᱫᱟᱠᱟ ᱩᱛᱩ ᱠᱚᱹᱧ ᱤᱥᱤᱱᱟ ᱫᱟᱠᱟ ᱩᱛᱩ ᱠᱚ ᱤᱥᱤᱱ ᱵᱟᱲᱟ ᱠᱟᱛᱮ ᱟᱨ ᱤᱧ ᱨᱮᱱ ᱦᱚᱲ ᱠᱟᱹᱢᱤ ᱦᱤᱡᱩᱜᱼᱟ ᱯᱟᱭᱨᱟᱜ ᱞᱟᱹᱜᱤᱫ ᱫᱟᱜ ᱠᱚᱧ ᱞᱚᱞᱚ ᱟᱭᱟ ᱩᱱᱤ ᱯᱟᱭᱨᱟ ᱵᱟᱲᱟᱭᱮᱱ ᱜᱮ ᱤᱱᱟᱹ ᱠᱟᱛᱮ ᱪᱟ ᱠᱚᱹᱧ ᱤᱥᱤᱱ ᱨᱮᱰᱤ ᱠᱟᱜᱼᱟ ᱪᱟ ᱤᱥᱤᱱ ᱠᱟᱛᱮ ᱩᱱᱤ ᱪᱟᱧ ᱮᱢᱟᱭᱟ ᱪᱟ ᱵᱤᱥᱠᱩᱴ ᱠᱚᱹᱧ ᱮᱢ ᱵᱟᱲᱟ ᱫᱮ ᱜᱮ ᱟᱨ ᱠᱤᱫᱩᱵ ᱨᱮᱱᱟᱜ ᱫᱟᱠᱟ ᱫᱚᱹᱧ ᱪᱚᱸᱫᱟ ᱠᱮᱫ ᱜᱮ ᱠᱤᱫᱩᱯ ᱫᱟᱠᱟ ᱪᱚᱸᱫᱟ ᱵᱟᱲᱟ ᱠᱟᱛᱮ ᱡᱚᱠᱷᱚᱱ ᱫᱟᱠᱟ ᱩᱛᱩ ᱠᱚᱢᱯᱞᱤᱴ ᱤᱥᱤᱱ ᱮᱱ ᱛᱟᱞᱮᱜᱮ ᱤᱱᱟᱹ ᱛᱟᱭᱚᱢ ᱫᱚ ᱡᱚᱛᱚᱦᱚᱲ ᱠᱤᱫᱩᱵ ᱠᱤᱫᱩᱵ ᱤᱧ ᱞᱳ ᱠᱚᱣᱟ ᱠᱤᱫᱩᱵ ᱞᱮ ᱡᱚᱢ ᱵᱟᱲᱟ ᱠᱮᱜ ᱜᱮ ᱢᱤᱫᱛᱮ ᱟᱨ ᱡᱚᱢ ᱵᱟᱲᱟ ᱠᱟᱛᱮ ᱛᱷᱟᱹᱨᱤ ᱠᱚᱞᱮ ᱜᱷᱟᱥᱟᱣ ᱥᱟᱯᱷᱟ ᱵᱟᱲᱟ ᱠᱮᱫ ᱜᱮ ᱡᱟᱦᱟᱸ ᱞᱮ ᱡᱚᱢᱟ ᱚᱸᱰᱮ ᱞᱮ ᱞᱩᱰᱟᱹ ᱟᱜ ᱜᱮ ᱞᱩᱰᱟᱹ ᱠᱟᱛᱮ ᱟᱭᱢᱟ ᱜᱷᱟᱹᱲᱤᱞᱮ ᱫᱩᱲᱩᱵᱼᱟ ᱜᱚᱞᱯᱷᱚᱭᱟᱞᱮ ᱠᱩᱫᱩᱢ ᱠᱟᱹᱦᱱᱤ ᱠᱚᱞᱮ ᱜᱚᱞᱯᱷᱚ ᱵᱟᱲᱟ ᱠᱮᱫ ᱜᱮ ᱟᱨ ᱠᱩᱫᱩᱢ ᱠᱟᱹᱦᱱᱤ ᱠᱚᱞᱮ ᱜᱟᱞᱢᱟᱨᱟᱣᱟ ᱚᱱᱟ ᱠᱟᱛᱮ ᱱᱟᱱᱟ ᱨᱚᱠᱚᱢ ᱡᱮ ᱴᱤᱵᱷᱤ ᱠᱚᱞᱮ ᱧᱮᱞᱟ ᱴᱤᱵᱷᱤ ᱨᱮ ᱥᱤᱨᱤᱭᱟᱞ ᱠᱚᱞᱮ ᱧᱮᱞ ᱵᱟᱲᱟ ᱠᱮᱫ ᱜᱮ ᱟᱨᱚ ᱡᱚᱠᱷᱚᱱ ᱟᱭᱢᱟ ᱧᱤᱫᱟᱹ ᱦᱩᱭᱮᱱᱜᱮ ᱩᱱ ᱥᱚᱢᱚᱭ ᱫᱚ ᱟᱞᱮ ᱡᱟᱹᱯᱤᱫ ᱚᱠᱛᱚ ᱩᱱ ᱥᱚᱢᱚᱭ ᱫᱚ ᱱᱤᱡᱮᱨ ᱱᱤᱡᱮᱨ ᱨᱩᱢ ᱨᱮᱞᱮ ᱪᱟᱞᱟᱣ ᱮᱱᱜᱮ ᱡᱚᱛᱚ ᱦᱚᱲᱞᱮ ᱡᱟᱹᱯᱤᱫ ᱠᱮᱫ ᱜᱮ ᱱᱤᱭᱟᱹ ᱜᱮᱛᱤᱧ ᱰᱮᱞᱤ ᱨᱮᱱᱟᱜ ᱠᱟᱹᱢᱤ